ᱠᱟᱹᱣᱰᱤ ᱟᱹᱨᱤ ᱨᱮ ᱵᱟᱹᱲᱛᱤ ᱞᱟᱹᱜᱤᱫ ᱛᱮ ᱜᱚᱲᱚᱭ ᱮᱢᱟ ᱡᱟᱦᱟᱱ ᱵᱤᱨᱤᱫ ᱢᱚᱱᱮ ᱫᱷᱚᱨᱮ ᱱᱟᱣ ᱢᱚᱱᱮ ᱠᱟᱜ ᱢᱮ ᱠᱩᱴᱤᱨ ᱥᱤᱞᱯᱚ ᱜᱮ ᱥᱮ ᱚᱲᱟᱜ ᱨᱮ ᱡᱟᱦᱟᱱ ᱛᱮᱭᱟᱨ ᱡᱤᱱᱤᱥ ᱟᱵᱚ ᱜᱚᱲᱚᱭ ᱮᱢ ᱫᱟᱲᱮ ᱵᱚᱱᱟ ᱡᱮᱢᱚᱱ ᱡᱚᱱᱚᱜ ᱦᱟᱴᱟᱜ ᱴᱷᱮᱠᱟ ᱡᱷᱩᱲᱤ ᱴᱩᱠᱩᱡ ᱪᱮᱞᱟᱝ ᱚᱱᱟ ᱠᱚᱫᱚ ᱡᱷᱚᱛᱚ ᱟᱵᱚ ᱚᱲᱟᱜ ᱨᱮ ᱚᱲᱟᱜ ᱨᱮ ᱱᱤᱡᱮ ᱛᱷᱮᱠᱮ ᱵᱮᱱᱟᱣ ᱡᱤᱱᱤᱥ ᱟᱨ ᱱᱤᱡᱮ ᱛᱮ ᱦᱚᱸ ᱵᱮᱱᱟᱣ ᱜᱟᱱᱚᱜᱼᱟ ᱡᱮᱢᱚᱱ ᱫᱷᱚᱨᱮ ᱱᱟᱣ ᱡᱚᱱᱚᱜ ᱡᱚᱱᱚᱜ ᱫᱚ ᱠᱷᱟᱲᱟᱝ ᱫᱚᱨᱠᱟᱨᱚᱜᱼᱟ ᱡᱚᱱᱚᱜ ᱵᱮᱱᱟᱣ ᱞᱟᱹᱜᱤᱫ ᱛᱮᱫᱚ ᱠᱷᱟᱲᱟᱝ ᱯᱳᱭᱞᱚ ᱛᱮ ᱵᱤᱨ ᱠᱷᱚᱱᱟᱜ ᱵᱚᱱ ᱤᱨ ᱟᱹᱜᱩᱭᱟ ᱤᱨ ᱟᱹᱜᱩ ᱠᱟᱛᱮ ᱚᱱᱟ ᱥᱟᱞᱟ ᱥᱟᱯᱷᱟ ᱠᱟᱛᱮ ᱨᱚᱦᱚᱲ ᱠᱟᱛᱮ ᱞᱚᱦᱚᱫ ᱠᱟᱛᱮ ᱨᱚᱦᱚᱲ ᱠᱟᱛᱮ ᱟᱵᱟᱨ ᱞᱚᱦᱚᱫ ᱦᱩᱭᱩᱜᱼᱟ ᱞᱚᱦᱚᱫ ᱠᱟᱛᱮ ᱚᱱᱟ ᱠᱟᱹᱴᱤᱡ ᱢᱟᱱᱮ ᱵᱷᱤᱡᱟᱹᱣ ᱞᱮᱱᱠᱷᱟᱱ ᱮᱸᱰᱮᱠᱷᱟᱱ ᱢᱟᱱᱮ ᱜᱟᱞᱟᱝ ᱥᱚᱢᱚᱭ ᱨᱮ ᱥᱩᱵᱤᱫᱷᱟᱜᱼᱟ ᱵᱟᱝ ᱯᱮᱴᱮᱡᱚᱜᱼᱟ ᱚᱱᱟ ᱜᱟᱞᱟᱝ ᱠᱟᱛᱮ ᱚᱱᱟ ᱚᱲᱟᱜ ᱨᱮᱦᱚᱸ ᱚᱲᱟᱜ ᱨᱮᱦᱚᱸ ᱠᱟᱹᱢᱤᱨᱮ ᱮᱢᱟᱭ ᱚᱲᱟᱜ ᱡᱚᱜ ᱚᱲᱟᱜ ᱡᱚᱜ ᱯᱷᱟᱨᱪᱟ ᱛᱟᱨᱯᱚᱨᱮ ᱟᱭᱢᱟ ᱠᱟᱹᱢᱤᱨᱮ ᱮᱢᱟᱭ ᱛᱟᱨᱯᱚᱨᱮ ᱚᱱᱟ ᱟᱵᱟᱚᱨ ᱚᱱᱟ ᱟᱵᱚ ᱛᱮᱭᱟᱨ ᱠᱟᱛᱮ ᱵᱟᱡᱟᱨ ᱨᱮᱦᱚᱸ ᱵᱚᱱ ᱵᱮᱵᱽᱥᱟ ᱫᱟᱲᱮᱭᱟᱜᱼᱟ ᱟᱠᱷᱨᱤᱧ ᱫᱟᱲᱮᱭᱟᱜ ᱟᱵᱚᱱ ᱚᱸᱰᱮ ᱠᱚᱱᱟᱜ ᱠᱤᱪᱷᱩ ᱴᱟᱠᱟ ᱦᱮᱡ ᱫᱟᱲᱮᱭᱟᱜᱼᱟ ᱤᱱᱠᱟᱹᱜᱮ ᱴᱷᱮᱠᱟ ᱡᱷᱩᱲᱤ ᱚᱱᱟ ᱠᱚᱦᱚᱸ ᱚᱱᱠᱟᱜᱮ ᱢᱟᱜ ᱢᱟᱜ ᱠᱟᱛᱮ ᱚᱱᱟ ᱞᱟᱜ ᱦᱩᱥᱤᱫ ᱥᱟᱯᱷᱟ ᱠᱟᱛᱮ ᱚᱱᱟ ᱜᱟᱜ ᱦᱩᱭᱩᱜᱼᱟ ᱢᱤᱫᱴᱟᱝ ᱢᱤᱫᱴᱟᱝ ᱚᱱᱟ ᱢᱟᱱᱮ ᱪᱮᱫ ᱠᱟ ᱡᱷᱩᱲᱤ ᱥᱮᱯᱛᱮ ᱚᱱᱟ ᱵᱮᱱᱟᱣ ᱦᱩᱭᱩᱜᱼᱟ ᱵᱮᱱᱟᱣ ᱠᱟᱛᱮ ᱚᱱᱟ ᱚᱲᱟᱜ ᱨᱮᱦᱚᱸ ᱵᱮᱵᱚᱦᱟᱨ ᱜᱟᱱᱚᱜᱼᱟ ᱟᱨ ᱵᱟᱡᱟᱨ ᱨᱮ ᱤᱫᱤ ᱠᱟᱛᱮ ᱚᱱᱟ ᱦᱚᱸ ᱵᱮᱵᱽᱥᱟ ᱜᱟᱱᱚᱜᱼᱟ ᱟᱨ ᱚᱸᱰᱮ ᱠᱷᱚᱱᱟᱜ ᱦᱚᱸ ᱠᱟᱹᱣᱰᱤ ᱵᱚᱱ ᱟᱨᱡᱟᱣ ᱫᱟᱲᱮᱭᱟᱜᱼᱟ ᱵᱟᱹᱲᱛᱤ ᱴᱟᱠᱟ ᱟᱨ ᱱᱚᱛᱮ ᱯᱟᱹᱴᱭᱟᱹ ᱠᱤᱛᱟᱹ ᱯᱟᱹᱴᱭᱟᱹ ᱡᱟᱦᱟᱸ ᱠᱤᱛᱟᱹ ᱠᱷᱮᱡᱩᱨ ᱠᱷᱮᱡᱩᱨ ᱨᱮᱱᱟᱜ ᱡᱟᱦᱟᱸ ᱧᱟᱢᱚᱜᱼᱟ ᱚᱱᱮ ᱠᱤᱛᱟᱹ ᱯᱟᱹᱴᱭᱟᱹ ᱠᱤᱛᱟᱹ ᱯᱟᱹᱴᱭᱟᱹ ᱜᱟᱞᱟᱝ ᱠᱟᱛᱮ ᱚᱲᱟᱜ ᱨᱮ ᱵᱮᱵᱚᱦᱟᱨ ᱨᱮᱦᱚᱸ ᱢᱟᱫᱩᱨ ᱡᱮ ᱱᱤᱛᱚᱜ ᱱᱟᱦᱟᱜ ᱡᱮᱢᱚᱱ ᱢᱟᱫᱩᱨ ᱪᱟᱞᱟᱜ ᱠᱟᱱᱟ ᱢᱟᱫᱩᱨ ᱵᱤᱪᱷᱟᱹᱣ ᱠᱟᱛᱮ ᱚᱱᱟ ᱨᱮᱵᱚᱱ ᱫᱩᱲᱩᱵ ᱵᱟᱲᱟᱭᱟ ᱥᱮ ᱜᱤᱛᱤᱡ ᱞᱟᱹᱜᱤᱫ ᱵᱚᱱ ᱵᱮᱵᱚᱦᱟᱨᱫᱟ ᱯᱟᱹᱴᱭᱟᱹ ᱦᱚᱸ ᱚᱱᱠᱟᱜᱮ ᱫᱩᱲᱩᱵ ᱵᱟᱲᱟ ᱥᱮ ᱜᱤᱛᱤᱡ ᱞᱟᱹᱜᱤᱫ ᱵᱮᱵᱚᱦᱟᱨ ᱜᱟᱱᱚᱜᱼᱟ ᱟᱨ ᱚᱱᱟ ᱦᱚᱸ ᱵᱟᱡᱟᱨ ᱨᱮ ᱤᱫᱤ ᱠᱟᱛᱮ ᱵᱮᱵᱥᱟ ᱞᱮᱠᱟ ᱛᱮᱦᱚᱸ ᱜᱟᱱᱚᱜ ᱜᱮᱭᱟ ᱥᱮ ᱟᱠᱷᱨᱤᱧ ᱟᱠᱷᱨᱤᱧ ᱠᱟᱛᱮ ᱚᱱᱟ ᱠᱚᱨᱮ ᱦᱚᱸ ᱴᱟᱠᱟ ᱵᱚᱱ ᱟᱨᱡᱟᱣ ᱫᱟᱲᱮᱭᱟᱜᱼᱟ ᱚᱱᱠᱟ ᱠᱟᱛᱮ ᱱᱚᱣᱟ ᱠᱚ ᱟᱵᱚᱣᱟᱜ ᱱᱚᱣᱟ ᱠᱚ ᱡᱟᱦᱟᱸ ᱢᱮᱱᱟᱜ ᱫᱚ ᱱᱚᱣᱟ ᱠᱚ ᱵᱮᱱᱟᱣ ᱠᱟᱛᱮ ᱨᱮᱦᱚᱸ ᱴᱟᱠᱟ ᱵᱚᱱ ᱟᱨᱡᱟᱣ ᱫᱟᱲᱮᱭᱟᱜᱼᱟ ᱥᱮ ᱚᱱᱟ ᱠᱷᱚᱱᱟᱜ ᱴᱟᱠᱟ ᱵᱚᱱ ᱨᱳᱡᱽᱜᱟᱨ ᱫᱟᱲᱮᱭᱟᱜᱼᱟ ᱱᱚᱣᱟ ᱮᱴᱟᱜ ᱯᱚᱱᱚᱛ ᱠᱚᱨᱮ ᱦᱚᱸ ᱱᱚᱣᱟ ᱪᱟᱜ ᱱᱚᱣᱟ ᱠᱚ ᱵᱮᱵᱚᱦᱟᱨ ᱞᱮᱠᱷᱟᱱ ᱢᱟᱱᱮ ᱵᱷᱟᱜᱮ ᱠᱚ ᱵᱩᱡᱷᱟᱹᱣᱟ ᱟᱨᱠᱤ ᱟᱨᱥᱮ ᱟᱨᱠᱚ ᱵᱮᱵᱚᱦᱟᱨᱮᱜ ᱠᱟᱱ ᱜᱮᱭᱟ ᱱᱚᱣᱟ ᱦᱚᱸ ᱠᱤᱨᱤᱧ ᱠᱤᱨᱤᱧ ᱟᱠᱷᱨᱤᱧ ᱛᱮ ᱴᱟᱠᱟ ᱟᱨᱡᱟᱣ ᱜᱟᱱᱚᱜᱼᱟ ᱟᱨ ᱟᱨ ᱢᱤᱫᱴᱟᱝ ᱡᱟᱦᱟᱸ ᱫᱚ ᱟᱵᱚ ᱱᱚᱣᱟ ᱯᱚᱱᱚᱛ ᱨᱮ ᱟᱵᱚ ᱱᱚᱣᱟ ᱯᱚᱱᱚᱛ ᱨᱮ ᱡᱟᱦᱟᱱ ᱢᱟᱱᱮ ᱡᱟᱦᱟᱱᱟᱜ ᱯᱷᱮᱠᱴᱨᱤ ᱥᱮ ᱯᱷᱮᱠᱴᱨᱤ ᱵᱟᱝ ᱠᱟᱛᱮ ᱨᱮᱦᱚᱸ ᱡᱟᱦᱟᱱᱟᱜ ᱠᱟᱹᱢᱤ ᱞᱮᱠᱟᱱ ᱠᱟᱹᱢᱤ ᱞᱮᱠᱟᱱᱟᱜ ᱡᱟᱦᱟᱸ ᱠᱟᱹᱢᱤ ᱞᱮᱠᱟᱱᱟ ᱡᱟᱦᱟᱸ ᱯᱷᱟᱨᱢᱟ ᱠᱚ ᱯᱷᱟᱨᱢᱟ ᱫᱚ ᱵᱟᱝ ᱥᱚᱨᱤ ᱵᱟᱝ ᱦᱟᱯᱮ ᱠᱳᱢᱯᱟᱱᱤ ᱥᱮ ᱴᱟᱴᱟ ᱢᱳᱴᱚᱨ ᱴᱟᱴᱟ ᱢᱳᱴᱚᱨ ᱠᱳᱢᱯᱟᱱᱤ ᱡᱮᱢᱚᱱ ᱡᱮᱞᱮᱠᱟ ᱢᱮᱱᱟᱜ ᱫᱚ ᱚᱱᱠᱟᱜᱮ ᱟᱵᱚ ᱱᱚᱣᱟ ᱯᱚᱪᱷᱤᱢ ᱵᱟᱝᱞᱟ ᱯᱚᱱᱚᱛ ᱨᱮᱦᱚᱸ ᱡᱩᱫᱤ ᱚᱱᱠᱟᱱᱟᱜ ᱡᱟᱦᱟᱸ ᱛᱟᱦᱮᱸ ᱠᱚᱜᱼᱟ ᱛᱟᱦᱚᱞᱮ ᱠᱷᱟᱱ ᱢᱟᱛᱚ ᱟᱨᱚ ᱱᱟᱯᱟᱭ ᱠᱚᱜᱼᱟ ᱟᱵᱚ ᱨᱮᱱ ᱱᱚᱣᱟ ᱫᱤᱥᱚᱢ ᱨᱮᱱ ᱦᱚᱲ ᱠᱚᱦᱚᱸ ᱚᱸᱰᱮ ᱠᱚ ᱠᱟᱹᱢᱤ ᱠᱮᱭᱟ ᱠᱟᱹᱢᱤ ᱠᱟᱛᱮ ᱟᱠᱚᱣᱟᱜ ᱡᱤᱭᱚᱱ ᱠᱚ ᱠᱷᱟᱱᱰᱟᱣ ᱠᱮᱭᱟ ᱥᱮ ᱞᱟᱡ ᱟᱹᱥᱩᱞ ᱞᱟᱹᱜᱤᱫ ᱠᱤᱪᱷᱩ ᱴᱟᱠᱟ ᱠᱚ ᱟᱨᱡᱟᱣ ᱠᱮᱭᱟ ᱤᱱᱟᱹ ᱴᱟᱠᱟ ᱛᱮᱜᱮ ᱟᱠᱚᱣᱟᱜ ᱥᱚᱝᱥᱟᱨ ᱪᱟᱞᱟᱣ ᱠᱚᱜᱼᱟ ᱱᱟᱯᱟᱭ ᱜᱷᱟᱨᱸᱡᱽ ᱵᱤᱛᱟᱹᱣ ᱠᱚᱜᱼᱟ ᱚᱱᱠᱟᱜᱮ ᱚᱱᱠᱟ ᱞᱮᱠᱟ ᱛᱮᱦᱚᱸ ᱟᱵᱚ ᱱᱚᱣᱟ ᱯᱚᱪᱷᱤᱢ ᱵᱟᱝᱞᱟ ᱯᱚᱱᱚᱛ ᱨᱮᱦᱚᱸ ᱢᱤᱫᱴᱟᱝ ᱡᱟᱦᱟᱱᱟᱜ ᱚᱱᱠᱟᱱᱟᱜ ᱠᱳᱢᱯᱟᱱᱤ ᱥᱮ ᱴᱟᱴᱟ ᱢᱳᱴᱚᱨ ᱠᱳᱢᱯᱟᱱᱤ ᱡᱟᱦᱟᱸ ᱡᱟᱦᱟᱸ ᱡᱷᱟᱲᱠᱷᱚᱸᱰ ᱯᱚᱱᱚᱛ ᱨᱮ ᱢᱮᱱᱟᱜ ᱫᱚ ᱚᱱᱠᱟ ᱞᱮᱠᱟ ᱡᱩᱫᱤ ᱯᱚᱥᱪᱤᱢᱵᱟᱝᱞᱟ ᱯᱚᱱᱚᱛ ᱨᱮᱦᱚᱸ ᱡᱩᱫᱤ ᱛᱟᱦᱮᱸ ᱠᱚᱜᱼᱟ ᱟᱹᱰᱤ ᱜᱮ ᱱᱟᱯᱟᱭ ᱠᱚᱜᱼᱟ ᱚᱸᱰᱮ ᱠᱟᱹᱢᱤ ᱠᱟᱛᱮ ᱟᱛᱳ ᱴᱚᱞᱟ ᱯᱟᱲᱟ ᱨᱮᱱ ᱦᱚᱲ ᱠᱚ ᱠᱚ ᱠᱟᱹᱢᱤ ᱠᱟᱛᱮ ᱴᱟᱠᱟ ᱠᱚ ᱟᱨᱡᱟᱣ ᱜᱮᱭᱟ ᱥᱮ ᱟᱠᱚᱣᱟᱜ ᱟᱨᱚ ᱱᱟᱯᱟᱭ ᱛᱮ ᱜᱷᱟᱨᱚᱸᱡᱽ ᱠᱚ ᱪᱟᱞᱟᱣ ᱫᱟᱲᱮ ᱠᱮᱭᱟ ᱴᱟᱠᱟ ᱠᱟᱹᱣᱰᱤ ᱟᱨᱡᱟᱣ ᱠᱟᱛᱮ ᱥᱩᱞᱩᱠ ᱥᱚᱝᱥᱟᱨ ᱠᱚ ᱛᱮᱭᱟᱨ ᱫᱟᱲᱮ ᱠᱮᱭᱟ ᱚᱱᱟᱛᱮ ᱤᱧᱟᱹᱜ ᱢᱮᱱ ᱡᱮ ᱱᱚᱣᱟ ᱯᱚᱱᱚᱛ ᱨᱮᱦᱚᱸ ᱡᱟᱦᱟᱱ ᱚᱱᱠᱟᱱᱟᱜ ᱢᱟᱱᱮ ᱠᱟᱨᱠᱷᱟᱱᱟ ᱫᱚ ᱵᱟᱝ ᱞᱟᱹᱭ ᱜᱟᱱᱚᱜᱼᱟ ᱠᱳᱢᱯᱟᱱᱤ ᱨᱮᱱᱟᱜ ᱠᱟᱹᱢᱤ ᱪᱟᱹᱞᱩ ᱞᱮᱱᱠᱷᱟᱱ ᱫᱚ ᱟᱹᱰᱤ ᱜᱮ ᱱᱟᱯᱟᱭ ᱠᱚᱜᱼᱟ